ᱠᱷᱚᱵᱚᱨ ᱫᱚ ᱩᱰᱤᱭᱟᱹᱛᱮ ᱡᱟᱹᱥᱛᱤ ᱱᱚᱛᱮ ᱦᱤᱡᱩᱜ ᱠᱟᱱᱟ ᱩᱰᱤᱭᱟᱹ ᱛᱮᱜᱮ ᱡᱟᱹᱥᱛᱤ ᱧᱮᱞᱚᱜᱚ ᱠᱟᱱᱟ ᱠᱷᱚᱵᱚᱨ ᱫᱚ ᱩᱰᱤᱭᱟᱹ ᱛᱮᱜᱮ ᱞᱮ ᱧᱮᱞᱮᱫᱟ ᱛᱚᱵᱮ ᱚᱱᱠᱟ ᱫᱚ ᱥᱟᱱᱛᱟᱲᱟᱜ ᱦᱚᱸ ᱦᱤᱡᱩᱜ ᱠᱟᱱ ᱛᱟᱦᱮᱱᱟ ᱥᱟᱜᱮᱱ ᱥᱟᱠᱟᱢ ᱥᱟᱱᱛᱟᱲ ᱯᱟᱹᱨᱥᱤ ᱛᱮᱭᱟᱜ ᱛᱮᱦᱚᱸ ᱠᱷᱚᱵᱚᱨ ᱫᱚᱞᱮ ᱧᱮᱞᱮᱫ ᱛᱟᱦᱮᱱᱟ ᱚᱱᱟ ᱨᱮᱦᱚᱸ ᱱᱟᱣᱟ ᱱᱟᱣᱟ ᱠᱷᱚᱵᱚᱨ ᱟᱹᱰᱤ ᱱᱟᱯᱟᱭ ᱮᱢᱮᱜ ᱛᱟᱦᱮᱱᱚᱜ ᱛᱚᱵᱮ ᱱᱮᱛᱟᱨ ᱚᱠᱟ ᱪᱚᱝ ᱱᱮᱛᱟᱨ ᱵᱟᱭ ᱦᱤᱡᱩᱜ ᱠᱟᱱᱟ ᱵᱟᱹᱧ ᱧᱮᱞᱮᱜᱼᱟ ᱢᱟᱲᱟᱝ ᱫᱚ ᱟᱹᱰᱤ ᱡᱳᱨ ᱦᱤᱡᱩᱜ ᱠᱟᱱ ᱛᱟᱦᱮᱱᱚᱜ ᱟᱨ ᱛᱚᱵᱮ ᱩᱰᱤᱭᱟᱹ ᱫᱚ ᱫᱤᱱ ᱫᱤᱱ ᱜᱮ ᱦᱤᱡᱩᱜ ᱠᱟᱱᱟ ᱚᱸᱰᱮ ᱟᱹᱰᱮ ᱞᱮᱠᱟᱱ ᱱᱟᱣᱟ ᱱᱟᱣᱟ ᱠᱷᱚᱵᱮᱨ ᱮᱢᱮᱜᱼᱟ ᱨᱟᱡᱽ ᱟᱹᱨᱤ ᱨᱮᱭᱟᱜ ᱠᱷᱚᱵᱚᱨᱮ ᱮᱢᱮᱜᱼᱟ ᱚᱱᱠᱟᱜᱮ ᱱᱚᱣᱟ ᱴᱚᱴᱷᱟ ᱨᱮᱫᱚ ᱡᱟᱹᱥᱛᱤ ᱫᱚ ᱯᱨᱟᱭ ᱩᱰᱤᱭᱟᱹ ᱫᱷᱟᱨᱮ ᱜᱮᱠᱚ ᱧᱮᱞᱮᱜᱼᱟ ᱥᱟᱱᱛᱟᱲ ᱫᱚ ᱱᱮᱛᱟᱨ ᱠᱚᱢ ᱧᱚᱜ ᱜᱮ ᱚᱱᱟ ᱡᱮ ᱡᱟᱦᱟᱸ ᱥᱟᱜᱮᱱ ᱥᱟᱠᱟᱢ ᱦᱤᱡᱩᱜ ᱠᱟᱱ ᱛᱟᱦᱮᱱᱚᱜ ᱚᱱᱟ ᱦᱚᱸᱠᱚ ᱵᱚᱸᱫ ᱧᱚᱜ ᱟᱠᱟᱫᱼᱟ ᱚᱠᱟ ᱞᱮᱠᱟ ᱪᱚᱝ ᱚᱱᱟ ᱵᱟᱭ ᱥᱮᱴᱮᱨᱚᱜ ᱠᱟᱱᱟ ᱤᱠᱷᱟᱹᱱ ᱩᱰᱤᱭᱟᱹ ᱫᱚ ᱯᱨᱟᱭ ᱦᱤᱡᱩᱜ ᱠᱟᱱᱟ ᱩᱰᱤᱭᱟᱹ ᱛᱮᱦᱚᱸ ᱟᱵᱚ ᱦᱚᱲ ᱠᱚ ᱟᱹᱰᱤ ᱱᱟᱯᱟᱭ ᱱᱟᱯᱟᱭ ᱱᱤᱣᱩᱡᱽ ᱦᱚᱸᱠᱚ ᱮᱢᱮᱜᱼᱟ ᱟᱵᱚ ᱦᱚᱲᱟᱜ ᱦᱚᱸ ᱛᱟᱦᱮᱱ ᱠᱟᱱ ᱜᱮᱭᱟ ᱱᱚᱣᱟ ᱴᱚᱴᱷᱟ ᱨᱮᱭᱟᱜ ᱮᱨᱤᱭᱟ ᱨᱮᱭᱟᱜ ᱱᱟᱣᱟ ᱱᱟᱣᱟ ᱠᱷᱚᱵᱚᱨ ᱦᱚᱸ ᱱᱚᱰᱮ ᱮᱢᱮᱫ ᱜᱮᱭᱟᱭ ᱚᱱᱟ ᱩᱰᱤᱭᱟ ᱱᱤᱣᱩᱡᱽ ᱨᱮ ᱠᱷᱚᱵᱚᱨ ᱠᱟᱜᱚᱡᱽ ᱨᱮ ᱚᱱᱟ ᱠᱷᱟᱹᱛᱤᱨ ᱯᱨᱟᱭ ᱱᱚᱰᱮ ᱫᱚ ᱱᱚᱣᱟ ᱴᱚᱴᱷᱟ ᱨᱮᱫᱚ ᱩᱰᱤᱭᱟᱹ ᱛᱮᱜᱮ ᱡᱟᱹᱥᱛᱤ ᱠᱚ ᱧᱮᱞᱟ ᱟᱨ ᱚᱱᱠᱟ ᱫᱚ ᱱᱚᱰᱮ ᱟᱞᱮ ᱟᱥᱮᱠᱟ ᱢᱮᱱᱟᱜᱼᱟ ᱵᱨᱟᱧᱪ ᱟᱥᱮᱠᱟ ᱚᱱᱟ ᱠᱷᱟᱹᱛᱤᱨ ᱱᱚᱰᱮ ᱦᱚᱸ ᱥᱟᱱᱛᱟᱲ ᱠᱷᱚᱵᱚᱨ ᱦᱚᱞᱮ ᱧᱮᱞᱮᱫ ᱛᱟᱦᱮᱱᱚᱜ ᱥᱟᱜᱮᱱ ᱥᱟᱠᱟᱢ ᱟᱫᱚ ᱚᱱᱟ ᱱᱮᱛᱟᱨ ᱵᱟᱭ ᱦᱤᱡᱩᱜ ᱠᱟᱱᱟ ᱚᱱᱟ ᱤᱫᱤ ᱠᱟᱛᱮᱫ ᱱᱮᱛᱟᱨ ᱫᱚ ᱩᱰᱤᱭᱟᱹ ᱛᱮᱫᱚ ᱯᱨᱟᱭ ᱰᱮᱞᱤ ᱜᱮᱞᱮ ᱧᱮᱞᱮᱜᱼᱟ ᱫᱤᱱ ᱫᱤᱱ ᱫᱷᱟᱨᱟ ᱜᱮ ᱟᱨ ᱠᱷᱚᱵᱚᱨ ᱧᱮᱞ ᱞᱮᱠᱷᱟᱱ ᱢᱤᱫ ᱫᱷᱟᱹᱣ ᱚᱱᱟ ᱨᱮᱦᱚᱸ ᱢᱚᱱᱮ ᱡᱤᱣᱤ ᱟᱹᱰᱤ ᱡᱳᱨ ᱨᱟᱹᱥᱠᱟᱹ ᱦᱤᱡᱩᱜᱼᱟ ᱱᱟᱥᱮ ᱧᱮᱞ ᱧᱚᱜ ᱟᱱᱟᱜ ᱥᱟᱱᱛᱤᱢ ᱵᱩᱡᱷᱟᱹᱣᱟ ᱨᱟᱡᱽ ᱟᱹᱨᱤ ᱨᱮᱭᱟᱜ ᱠᱟᱛᱷᱟ ᱥᱩᱨ ᱥᱩᱯᱩᱨ ᱨᱮᱭᱟᱜ ᱡᱟᱦᱟᱸ ᱜᱷᱚᱴᱚᱱᱟ ᱠᱚ ᱪᱮᱫ ᱠᱚ ᱦᱩᱭᱩᱜ ᱠᱟᱱᱟ ᱚᱱᱟ ᱠᱚᱦᱚᱸ ᱟᱨ ᱟᱹᱰᱤ ᱞᱮᱠᱟᱱᱟᱜ ᱟᱹᱰᱤ ᱟᱹᱰᱤ ᱞᱮᱠᱟ ᱱᱚᱰᱮ ᱠᱷᱚᱵᱚᱨᱮᱢ ᱧᱟᱢ ᱫᱟᱲᱮᱭᱟᱜᱼᱟ ᱱᱚᱣᱟ ᱠᱷᱚᱵᱚᱨ ᱠᱟᱜᱚᱡᱽ ᱧᱮᱞ ᱠᱟᱛᱮᱫ ᱟᱨ ᱚᱱᱟ ᱥᱟᱶᱛᱮ ᱵᱷᱚᱵᱤᱥᱚᱛ ᱵᱟᱠᱷᱨᱟ ᱜᱤᱫᱽᱨᱟᱹ ᱠᱚ ᱞᱟᱹᱜᱤᱫ ᱦᱚᱸ ᱚᱸᱰᱮ ᱮᱢ ᱮᱜ ᱟᱭ ᱚᱱᱟ ᱤᱫᱤ ᱠᱟᱛᱮᱫ ᱦᱚᱸ ᱜᱤᱫᱽᱨᱟᱹ ᱠᱚ ᱫᱚ ᱟᱹᱰᱤ ᱵᱷᱟᱹᱞᱟᱹᱭ ᱠᱚ ᱧᱟᱢᱮᱜᱼᱟ ᱟᱹᱰᱤ ᱩᱯᱠᱟᱨ ᱠᱚ ᱧᱟᱢᱮᱜᱼᱟ